ᱡᱚᱢ ᱥᱟᱢᱟᱱ ᱨᱮ ᱦᱩᱭᱩᱜ ᱠᱟᱱᱟ ᱜᱩᱲ ᱯᱤᱴᱷᱟᱹ ᱟᱨ ᱪᱤᱱᱤ ᱯᱤᱴᱷᱟᱹ ᱟᱨ ᱞᱟᱹᱰᱩ ᱠᱚ ᱟᱨ ᱠᱟᱞᱟᱠᱟᱱᱫ ᱠᱚ ᱢᱟᱱᱟᱣᱟᱞᱮ ᱚᱱᱟ ᱠᱚ ᱡᱚᱢᱟᱞᱮ ᱟᱨ ᱡᱟᱦᱟᱱᱟᱜ ᱦᱮᱲᱮᱢ ᱡᱤᱱᱤᱥ ᱢᱮᱱᱟᱜᱼᱟ ᱪᱷᱚᱨ ᱯᱤᱴᱷᱟᱹ ᱠᱚ ᱦᱮᱸᱪᱮ ᱵᱮᱱᱟᱣ ᱞᱮ